ᱤᱥᱤᱱ ᱚᱠᱛᱚ ᱤᱧ ᱛᱷᱟᱹᱨᱤ ᱵᱟᱹᱴᱤ ᱟᱹᱰᱤ ᱥᱟᱯᱷᱟ ᱥᱟᱯᱷᱤᱭᱟᱜ ᱤᱧ ᱵᱮᱣᱦᱟᱨᱟ ᱪᱮᱫᱟᱜ ᱥᱮ ᱛᱷᱟᱹᱨᱤ ᱵᱟᱹᱴᱤᱨᱮ ᱥᱟᱠ ᱥᱚᱵᱡᱤ ᱠᱚ ᱟᱨᱩᱵ ᱟᱨᱩᱵ ᱦᱩᱭᱩᱜᱼᱟ ᱟᱨ ᱵᱷᱮᱱᱴᱤ ᱨᱮᱱᱟᱜ ᱵᱮᱣᱦᱟᱨ ᱦᱚᱸ ᱞᱟᱹᱠᱛᱤᱜᱼᱟ ᱪᱮᱫᱟᱜ ᱥᱮ ᱵᱤᱱᱴᱷᱤ ᱛᱮ ᱥᱟᱠ ᱥᱚᱵᱡᱤ ᱢᱮᱱᱮᱠ ᱟᱲᱟᱜ ᱥᱟᱠᱟᱢ ᱠᱚ ᱜᱮᱫᱚᱜᱼᱟ ᱚᱱᱟᱛᱮ ᱤᱥᱤᱱ ᱚᱠᱛᱚ ᱛᱷᱟᱹᱨᱤᱼᱵᱟᱴᱤ ᱟᱨ ᱵᱷᱤᱱᱴᱤᱱ ᱨᱮᱭᱟᱜ ᱵᱮᱣᱦᱟᱨ ᱫᱚ ᱢᱮᱱᱟᱜ ᱜᱮᱭᱟ